ᱥᱚᱨᱦᱟᱭ ᱯᱚᱨᱚᱵᱽ ᱨᱮ ᱟᱞᱮᱫᱚ ᱡᱤᱞ ᱞᱮ ᱩᱛᱩᱭᱟ ᱫᱟᱠᱟᱭᱟᱞᱮ ᱥᱩᱱᱩᱢ ᱯᱤᱴᱷᱟᱹᱭᱟᱞᱮ ᱟᱨ ᱠᱷᱟᱹᱡᱟᱹᱲᱤ ᱥᱟᱶᱛᱮ ᱞᱟᱹᱰᱩ ᱢᱤᱴᱷᱟᱹᱭ ᱯᱷᱚᱞᱠᱩ ᱞᱮ ᱠᱤᱨᱤᱧ ᱟᱹᱜᱩᱭᱟ ᱟᱨ ᱟᱞᱮ ᱠᱚᱨᱮᱱ ᱢᱤᱥᱨᱟ ᱥᱟᱱᱟᱢ ᱠᱚᱨᱚᱢ ᱡᱤᱱᱤᱥ ᱞᱮ ᱡᱚᱢ ᱚᱪᱚ ᱠᱚᱣᱟ ᱟᱨ ᱵᱟᱦᱟ ᱯᱚᱨᱚᱵᱽ ᱨᱮᱫᱚ ᱛᱮᱦᱮᱱᱟ ᱡᱤᱞ ᱩᱛᱩ ᱟᱨ ᱟᱛᱳ ᱨᱮ ᱠᱷᱤᱪᱩᱲᱤ ᱛᱟᱦᱮᱱᱟ ᱢᱟᱱᱮ ᱡᱟᱦᱮᱨ ᱴᱟᱺᱰᱤ ᱨᱮ ᱠᱷᱤᱪᱩᱲᱤ ᱛᱟᱦᱮᱱᱟ ᱟᱨ ᱟᱨᱦᱚᱸ ᱮᱢᱟᱱ ᱛᱮᱭᱟ ᱠᱩᱜᱤ ᱟᱨ ᱚᱲᱟᱜ ᱠᱚᱨᱮᱱ ᱦᱚᱸ ᱚᱱᱠᱟᱜᱮ ᱢᱚᱡᱡ ᱢᱟᱪᱷᱟ ᱡᱚᱢᱼᱧᱩ ᱞᱮ ᱛᱮᱭᱟᱨᱟ ᱥᱩᱱᱩᱢ ᱯᱤᱴᱷᱟᱹ ᱰᱩᱵᱩᱜ ᱫᱟᱠᱟ ᱩᱛᱩ ᱫᱟᱹᱞ ᱥᱚᱵᱽᱡᱤ ᱱᱤᱭᱟᱹ ᱠᱚᱜᱤᱞᱮ ᱡᱚᱢᱟ ᱟᱨ ᱢᱚᱡᱽ ᱛᱮ ᱨᱟᱹᱥᱠᱟᱹᱛᱮ ᱮᱱᱮᱡ ᱥᱮᱨᱤᱧ ᱠᱟᱛᱮ ᱞᱮ ᱛᱮᱦᱮᱱᱟ